ᱤᱧ ᱵᱳᱞᱯᱩᱨ ᱪᱟᱞᱟᱜ ᱞᱟᱹᱜᱤᱫ ᱢᱤᱫ ᱡᱟᱜᱟᱨᱮ ᱥᱮᱱ ᱥᱮᱴᱮᱨ ᱟᱠᱟᱱᱟ ᱟᱨ ᱚᱸᱰᱮ ᱠᱷᱚᱱ ᱤᱧ ᱟᱨ ᱮᱴᱟᱜ ᱡᱟᱜᱟᱧ ᱥᱮᱱ ᱠᱟᱱᱟ ᱢᱮᱱᱠᱷᱟᱱ ᱤᱧ ᱟᱨᱚ ᱦᱟᱱᱟ ᱱᱟᱣᱟ ᱡᱤᱱᱤᱥ ᱠᱚᱧ ᱦᱟᱛᱟ ᱵᱟᱲᱟᱭᱮᱫᱟ ᱟᱨᱤᱧ ᱧᱮᱞ ᱵᱟᱲᱟᱭᱮᱫᱟ ᱚᱱᱠᱟ ᱚᱱᱠᱟ ᱛᱮᱜᱮ ᱟᱭᱢᱟ ᱚᱠᱛᱚ ᱯᱟᱨᱚᱢᱮᱱᱟ ᱟᱫᱚ ᱢᱤᱫ ᱜᱷᱟᱹᱲᱤᱡ ᱤᱧ ᱫᱩᱲᱩᱵ ᱡᱤᱨᱟᱹᱣ ᱠᱟᱱ ᱛᱟᱸᱦᱮᱜᱼᱟ ᱫᱩᱲᱩᱵ ᱡᱤᱨᱟᱹᱣ ᱡᱤᱨᱟᱹᱣ ᱟᱹᱰᱤ ᱢᱚᱸᱡᱽ ᱯᱷᱮᱱ ᱦᱟᱣᱟ ᱟᱹᱪᱩᱨᱚᱜ ᱠᱟᱱᱟ ᱚᱸᱰᱮᱧ ᱜᱤᱛᱤᱡ ᱡᱤᱨᱟᱹᱣ ᱞᱮᱱᱟ ᱟᱫᱚ ᱤᱱᱟᱹ ᱛᱟᱭᱚᱢ ᱤᱧ ᱦᱩᱫᱤᱥ ᱠᱮᱫᱟ ᱤᱧ ᱫᱚ ᱚᱠᱟᱨᱮ ᱢᱤᱱᱟᱧᱟ ᱠᱟᱛᱷᱟᱧ ᱧᱮᱞᱮᱫ ᱤᱫᱴᱮᱱ ᱫᱳᱠᱟᱱ ᱚᱲᱟᱜ ᱨᱮ ᱢᱤᱱᱟᱧᱟ ᱤᱥ ᱚ ᱮᱱᱟᱱ ᱛᱚ ᱩᱱᱤ ᱟᱵᱟᱨ ᱛᱚ ᱨᱩᱣᱟᱹᱲᱚᱜ ᱦᱩᱭᱩᱜ ᱛᱤᱧᱟᱹ ᱡᱟᱸᱦᱟ ᱜᱟᱹᱰᱤ ᱛᱤᱧ ᱦᱮᱡ ᱞᱮᱱ ᱩᱱᱤ ᱰᱨᱟᱭᱵᱷᱟᱨ ᱤᱧ ᱵᱟᱰᱟᱭ ᱯᱷᱳᱱ ᱠᱟᱛᱮᱜ ᱤᱧ ᱵᱟᱰᱟᱭ ᱚᱪᱚ ᱞᱟᱭᱜᱮ ᱤᱧ ᱡᱟᱸᱦᱟ ᱴᱷᱮᱱ ᱮᱢ ᱟᱹᱜᱩ ᱞᱤᱫᱤᱧ ᱟᱢ ᱚᱢᱸᱰᱮ ᱜᱟᱹᱰᱤᱢ ᱫᱚᱦᱚ ᱞᱮᱫ ᱚᱸᱰᱮ ᱠᱷᱚᱱ ᱤᱧ ᱢᱤᱫ ᱠᱤᱞᱳᱢᱤᱴᱟᱨ ᱟᱨᱚ ᱦᱟᱱᱟ ᱱᱟᱣᱟ ᱫᱚᱠᱟᱱ ᱧᱮᱞ ᱧᱮᱞᱛᱮ ᱛᱤᱱᱟᱹᱜ ᱥᱟᱹᱜᱤᱧ ᱤᱧ ᱛᱟᱲᱟᱢ ᱤᱫᱤ ᱠᱮᱫᱟ ᱵᱟᱹᱧ ᱵᱩᱡᱽ ᱫᱟᱲᱮ ᱟᱫᱟ ᱟᱫᱚᱧ ᱢᱮᱛᱟᱭ ᱠᱟᱱᱟ ᱚᱱᱮ ᱦᱚᱨ ᱦᱚᱨᱛᱮ ᱦᱤᱡᱩᱜ ᱢᱮ ᱚᱸᱰᱮᱢ ᱧᱮᱞᱟ ᱦᱟᱜ ᱢᱤᱫᱴᱮᱱ ᱞᱮᱸᱜᱟ ᱥᱮᱫ ᱦᱚᱨ ᱟᱹᱪᱩᱨ ᱠᱟᱱᱟ ᱟᱨ ᱚᱱᱟ ᱠᱚᱱᱟ ᱴᱷᱮᱱ ᱤᱧ ᱫᱩᱧ ᱫᱩᱲᱩᱵᱽ ᱟᱠᱟᱱᱟ ᱟᱫᱚ ᱩᱱᱤ ᱯᱷᱳᱱ ᱛᱟᱭᱚᱢ ᱫᱚᱥ ᱯᱚᱱᱨᱚ ᱢᱤᱱᱤᱴ ᱛᱟᱭᱚᱢ ᱩᱤᱱᱤ ᱫᱚ ᱤᱧ ᱡᱟᱸᱦᱟ ᱴᱷᱮᱱ ᱤᱧ ᱫᱩᱲᱩᱵ ᱟᱠᱟᱱ ᱚᱸᱰᱮ ᱜᱟᱹᱰᱤ ᱟᱹᱜᱩ ᱠᱟᱛᱮᱜᱼᱮ ᱛᱤᱸᱜᱩ ᱠᱮᱫᱟ ᱟᱨ ᱚᱱᱟ ᱜᱟᱹᱰᱤᱨᱮ ᱫᱮᱡ ᱠᱟᱛᱮᱜ ᱤᱧ ᱫᱚ ᱚᱲᱟᱜ ᱛᱤᱧ ᱦᱮᱡ ᱱᱟ